ᱤᱧᱟᱹᱜ ᱴᱚᱴᱷᱟ ᱨᱮᱭᱟᱜ ᱥᱮᱨᱣᱟ ᱠᱷᱮᱞᱳᱰ ᱫᱚ ᱦᱩᱭᱩᱜ ᱠᱟᱱᱟ ᱵᱟᱹᱦᱩ ᱟᱹᱛᱠᱤᱨ ᱥᱮ ᱡᱟᱶᱟᱭ ᱟᱹᱛᱠᱤᱨ ᱱᱚᱣᱟ ᱨᱮ ᱠᱷᱮᱞᱳᱰ ᱞᱮᱠᱟᱛᱮ ᱠᱷᱮᱞᱳᱰᱤᱭᱟᱹ ᱠᱚ ᱛᱟᱦᱮᱱ ᱞᱟᱹᱠᱛᱤᱭᱟ ᱮᱠᱮᱱ ᱠᱚᱲᱟ ᱜᱤᱫᱟᱹᱨ ᱦᱚᱸ ᱵᱟᱝ ᱜᱟᱱᱚᱜ ᱩᱛᱟᱹᱨᱚᱜᱼᱟ ᱮᱠᱮᱱ ᱠᱩᱲᱤ ᱜᱤᱫᱟᱹᱨ ᱦᱚᱸ ᱵᱟᱝ ᱜᱟᱱᱚᱜ ᱩᱛᱟᱹᱨᱚᱜᱼᱟ ᱟᱨᱵᱟᱝ ᱠᱷᱟᱱ ᱫᱚ ᱜᱟᱱᱚᱜ ᱜᱮᱭᱟ ᱱᱚᱣᱟ ᱴᱷᱮᱸᱞᱚᱸᱱᱰ ᱨᱮ ᱚᱚ ᱠᱷᱮᱞᱳᱰᱤᱭᱟᱹ ᱠᱚ ᱞᱟᱹᱠᱛᱤᱜᱼᱟ ᱢᱚᱬᱮ ᱜᱚᱴᱮᱱ ᱠᱷᱚᱱ ᱪᱮᱛᱟᱱ ᱥᱮ ᱟᱨ ᱱᱚᱣᱟ ᱠᱷᱮᱞᱳᱰ ᱫᱚ ᱱᱚᱝᱠᱟ ᱢᱤᱫᱴᱟᱱ ᱜᱟᱨ ᱮᱢ ᱴᱟᱱᱟᱣᱟ ᱚᱱᱟ ᱜᱟᱨ ᱱᱚᱣᱟ ᱫᱷᱟᱨᱮ ᱫᱚ ᱱᱩᱠᱩ ᱡᱟᱦᱟᱸᱭ ᱨᱮᱱ ᱵᱟᱹᱦᱩ ᱠᱟᱱᱟᱭ ᱩᱱᱠᱩ ᱠᱚ ᱛᱟᱦᱮᱱᱟ ᱟᱨ ᱟᱨ ᱵᱟᱹᱦᱩ ᱫᱚ ᱠᱚ ᱫᱚᱦᱚ ᱠᱟᱭᱟ ᱦᱟᱹᱝᱠᱩ ᱡᱟᱦᱟᱸᱭ ᱴᱷᱮᱱ ᱠᱷᱚᱱᱮᱢ ᱟᱹᱛᱠᱤᱨᱮᱭᱟ ᱩᱝᱠᱩ ᱚᱲᱟᱜ ᱨᱮᱠᱚ ᱫᱚᱦᱚ ᱠᱟᱭᱟ ᱢᱤᱫᱴᱟᱝ ᱜᱚᱞ ᱯᱟᱨᱟ ᱚᱲᱟᱜ ᱛᱟᱦᱮᱱᱟ ᱚᱱᱟ ᱚᱲᱟᱜ ᱨᱮᱠᱚ ᱫᱚᱦᱚ ᱠᱟᱭᱟ ᱦᱚᱭ ᱚᱱᱟ ᱚᱲᱟᱜ ᱠᱷᱚᱱ ᱟᱢ ᱩᱱᱤ ᱵᱟᱹᱦᱩ ᱥᱮ ᱡᱟᱶᱟᱭ ᱟᱹᱛᱠᱤᱨᱮ ᱦᱩᱭᱩᱜ ᱛᱟᱢᱟ ᱟᱨ ᱟᱢᱮᱢ ᱥᱮᱱᱚᱜᱼᱟ ᱢᱤᱫ ᱥᱟ ᱥᱟᱛᱟᱦᱮᱸ ᱛᱮᱢ ᱞᱟᱹᱭ ᱤᱫᱤᱭᱟ ᱢᱤᱫᱴᱟᱝ ᱪᱷᱚᱲᱟᱢ ᱞᱟᱹᱭ ᱤᱫᱤᱭᱟ ᱥᱮ ᱢᱤᱫᱴᱟᱝ ᱠᱟᱛᱷᱟᱢ ᱞᱟᱹᱭ ᱤᱫᱤᱭᱟ ᱚᱱᱟ ᱠᱟᱛᱷᱟ ᱛᱟᱞᱟ ᱛᱮ ᱚᱱᱟ ᱢᱟᱦᱟᱸ ᱛᱤᱱ ᱵᱷᱩᱨ ᱟᱢ ᱚᱱᱟ ᱥᱟᱦᱮᱸᱫ ᱮᱢ ᱠᱩᱲᱟᱹᱣ ᱫᱟᱲᱮᱭᱟᱜᱼᱟ ᱩᱱ ᱵᱷᱩᱨ ᱩᱱᱠᱩ ᱠᱚᱢ ᱡᱚᱴᱮᱫ ᱠᱚᱣᱟ ᱟᱨ ᱪᱮᱥᱴᱟᱭᱟᱢ ᱡᱮ ᱟᱢᱮᱢ ᱪᱮᱥᱴᱟᱭᱟ ᱡᱮ ᱟᱢ ᱩᱱᱤ ᱡᱟᱶᱟᱭ ᱥᱮ ᱵᱟᱹᱦᱩᱢ ᱟᱹᱛᱠᱤᱨ ᱟᱜᱩᱭᱭᱟ ᱟᱢᱟᱜ ᱚᱲᱟᱜ ᱛᱮ ᱩᱱᱠᱩ ᱟᱞᱚᱠᱚ ᱡᱚᱴᱮᱫ ᱫᱟᱲᱮᱭᱟᱭᱢᱟ ᱩᱱᱤ ᱡᱟᱶᱟᱭ ᱥᱮ ᱵᱟᱹᱦᱩ ᱵᱤᱱᱟᱹ ᱡᱚᱴᱮᱫ ᱩᱱᱠᱩ ᱴᱷᱮᱱ ᱵᱟᱝ ᱡᱚᱴᱮᱫ ᱪᱚ ᱠᱟᱛᱮᱫ ᱜᱮ ᱮᱠᱫᱚᱢ ᱱᱟᱣᱟ ᱟᱢᱟᱜ ᱚᱲᱟᱜ ᱛᱮ ᱦᱮᱡ ᱥᱮᱴᱮᱨᱚᱜ ᱢᱟ ᱮᱱᱰᱮᱠᱷᱟᱱ ᱜᱮ ᱚᱱᱟ ᱠᱷᱮᱞᱳᱰ ᱥᱮ ᱚᱱᱟ ᱵᱟᱹᱦᱩ ᱟᱹᱛᱠᱤᱨ ᱥᱮ ᱡᱟᱶᱟᱭ ᱟᱹᱛᱠᱤᱨ ᱠᱷᱮᱞᱳᱰ ᱫᱚ ᱯᱩᱨᱟᱜᱼᱟ ᱴᱷᱤᱠ ᱱᱚᱜᱼᱚᱭ ᱱᱚᱝᱠᱟ ᱠᱟᱛᱮᱫ ᱜᱮ ᱤᱧᱟᱹᱜ ᱴᱚᱴᱷᱟ ᱨᱮ ᱢᱟᱦᱟᱸ ᱠᱷᱮᱞᱳᱰ ᱧᱮᱞᱚᱜᱼᱟ ᱥᱮᱨᱚᱣᱟ ᱠᱷᱮᱞᱳᱰ ᱚᱱᱟ ᱠᱷᱮᱞᱳᱰ ᱫᱚ ᱱᱚᱝᱠᱟ ᱠᱟᱛᱮ ᱦᱩᱭᱩᱜᱼᱟ ᱥᱮᱧ ᱠᱷᱮᱞ ᱵᱟᱲᱟᱣᱟᱠᱟᱜᱼᱟ